ᱦᱚᱸ ᱢᱟ ᱞᱟᱹᱭ ᱵᱤᱱ ᱦᱮᱸ ᱡᱚᱸᱦᱟᱨᱼᱡᱚᱸᱦᱟᱨ ᱦᱳᱭ ᱦᱳᱭ ᱦᱳᱭ ᱦᱳᱭ ᱨᱚᱡᱚ ᱜᱮ ᱦᱩᱸ ᱦᱚᱸ ᱚᱵᱚᱥᱥᱳᱭ ᱥᱩᱠᱨᱤ ᱢᱟᱨᱟᱝ ᱜᱮᱭᱟᱭ ᱦᱮᱸ ᱱᱮᱥ ᱫᱚ ᱱᱟᱜ ᱠᱟᱹᱴᱤᱡ ᱥᱩᱠᱨᱤ ᱡᱤᱞ ᱫᱚ ᱨᱮᱹᱴ ᱧᱚᱜ ᱠᱟᱱ ᱜᱮᱛᱟᱵᱚᱱᱟ ᱦᱮᱸ ᱯᱮ ᱥᱟᱭ ᱴᱟᱠᱟ ᱠᱤᱡᱤᱞᱤᱧ ᱦᱟᱛᱟᱞᱮᱫᱼᱟ ᱦᱳᱭ ᱚᱱᱟ ᱵᱟᱨ ᱠᱮᱡᱤ ᱨᱮᱫᱚ ᱦᱟᱸᱜ ᱪᱷᱚᱥᱚ ᱴᱟᱠᱟ ᱞᱟᱜᱟᱣᱟᱵᱤᱱ ᱠᱟᱱᱟ ᱵᱟᱝᱟ ᱵᱟᱝᱟ ᱵᱟᱝᱟ ᱵᱟᱝᱟ ᱠᱚᱢ ᱫᱚ ᱱᱟᱜ ᱵᱟᱹᱞᱤᱧ ᱮᱢᱚᱜ ᱠᱟᱱᱟ ᱦᱩᱸ ᱩᱸᱦᱩᱸᱜ ᱢᱟᱲᱟᱝ ᱦᱟᱴ ᱢᱟ ᱥᱩᱠᱨᱤ ᱟᱹᱰᱤ ᱯᱷᱟᱥᱴ ᱠᱞᱟᱥ ᱜᱮ ᱛᱟᱦᱮᱸᱠᱟᱱ ᱛᱟᱞᱤᱧᱟᱭ ᱦᱩᱸ ᱚᱱᱟ ᱜᱮᱛᱚ ᱟᱫᱚ ᱪᱤᱠᱟᱹᱭᱮᱱᱟ ᱦᱟᱱᱟ ᱦᱟᱴ ᱟᱹᱞᱤᱧ ᱦᱚᱸ ᱫᱚᱠᱟᱱ ᱨᱮ ᱵᱟᱹᱞᱤᱧ ᱛᱟᱦᱮᱸᱠᱟᱱᱟ ᱟᱹᱞᱤᱧ ᱨᱮᱱ ᱩᱱᱠᱩ ᱞᱮᱵᱟᱨ ᱠᱚᱜᱮ ᱠᱚ ᱛᱟᱦᱮᱸᱠᱟᱱᱟ ᱴᱷᱟᱹᱣᱠᱟᱹ ᱵᱟᱹᱞᱤᱧ ᱢᱮᱱᱠᱮᱭᱟ ᱛᱟᱦᱞᱮ ᱠᱩᱞᱤ ᱧᱚᱜ ᱞᱮᱠᱚ ᱜᱮᱞᱤᱧ ᱚ ᱚ ᱵᱟᱝᱟ ᱟᱹᱞᱤᱧᱟᱜ ᱡᱤᱞ ᱢᱟ ᱛᱤᱥ ᱦᱚᱸ ᱵᱟᱝ ᱠᱚᱢᱯᱞᱮᱱᱟᱠᱟᱱᱟ ᱚᱠᱚᱭ ᱦᱚᱸ ᱵᱟᱠᱚ ᱠᱚᱢᱯᱞᱮᱱᱟᱠᱟᱜᱼᱟ ᱟᱹᱰᱤ ᱱᱟᱯᱟᱭ ᱜᱮ ᱢᱟᱨᱟᱝ ᱢᱟᱨᱟᱝ ᱦᱚᱲ ᱠᱚᱠᱚ ᱡᱚᱢᱮᱜᱼᱟ ᱟᱹᱞᱤᱹᱟᱜ ᱡᱤᱞ ᱫᱚᱠᱟᱱ ᱨᱮ ᱵᱟᱝ ᱵᱟᱝ ᱮᱠᱫᱚᱢ ᱵᱟᱪᱷᱟᱣ ᱵᱟᱪᱷᱟᱣ ᱞᱤᱧ ᱮᱢᱚᱜᱼᱟ ᱟᱹᱰᱤ ᱵᱮᱥ ᱡᱤᱞ ᱞᱤᱧ ᱵᱷᱮᱡᱟ ᱟᱹᱵᱤᱱᱟ ᱟᱫᱚ ᱩᱱᱤ ᱜᱩᱛᱤ ᱛᱟᱹᱵᱤᱱ ᱱᱟᱜᱼᱮ ᱞᱟᱹᱭ ᱧᱚᱜ ᱟᱹᱵᱤᱱᱟᱜ ᱠᱟᱱᱟ ᱢᱮᱱ ᱠᱟᱛᱮᱫ ᱚ ᱯᱟᱞᱮ ᱠᱷᱟᱱ ᱚᱱᱠᱟ ᱜᱮ ᱵᱟᱝᱟ ᱚᱯᱷᱤᱥ ᱨᱮ ᱠᱟᱹᱢᱤ ᱛᱟᱦᱮᱸᱠᱟᱱᱟ ᱠᱟᱹᱴᱤᱡ ᱪᱟᱞᱟᱣ ᱦᱩᱭ ᱞᱮᱱᱟ ᱡᱤᱞ ᱫᱚᱠᱟᱱ ᱨᱮ ᱵᱟᱝ ᱛᱟᱦᱮᱸ ᱦᱩᱭᱟ ᱦᱩᱸ ᱵᱚᱦᱚᱜ ᱠᱚᱫᱚ ᱥᱟᱥᱛᱟ ᱜᱮᱭᱟ ᱡᱟᱣ ᱠᱷᱚᱱᱟᱜ ᱫᱚ ᱦᱚᱸ ᱱᱟᱜ ᱯᱟᱸᱥᱥᱚ ᱴᱟᱠᱟ ᱯᱤᱥ ᱦᱩᱸ ᱦᱩᱸ ᱦᱳᱭ ᱠᱟᱹᱴᱤᱡ ᱩᱥᱟᱹᱨᱟ ᱵᱷᱮᱡᱟᱭ ᱵᱤᱱ ᱥᱮᱛᱟᱜ ᱧᱚᱜ ᱨᱮᱜᱮ ᱦᱳᱭ ᱦᱚᱸ ᱦᱚᱸ ᱴᱷᱤᱠᱜᱮᱭᱟ ᱛᱚᱵᱮ ᱴᱷᱤᱠ ᱦᱚᱸ ᱦᱚᱸ ᱢᱟ ᱡᱚᱸᱦᱟᱨ